ᱦᱮᱞᱳ ᱦᱮᱞᱳ ᱚᱸᱻ ᱚᱠᱚᱭᱮᱢ ᱞᱟᱹᱭᱮᱜᱼᱟ ᱚᱸᱻ ᱤᱧ ᱤᱧᱢᱟ ᱤᱭᱟᱹ ᱨᱮᱱ ᱤᱧ ᱞᱟᱹᱭᱮᱜᱼᱟ ᱠᱷᱤᱞᱟᱲᱤ ᱜᱤᱧ ᱞᱟᱹᱭᱮᱜᱼᱟ ᱯᱞᱮᱭᱟᱨ ᱜᱮ ᱦᱳᱭ ᱦᱮᱸ ᱢᱮᱱᱟᱜ ᱞᱮᱜᱮᱭᱟ ᱢᱮᱱᱟᱜ ᱞᱮᱭᱟ ᱰᱷᱮᱨ ᱜᱮ ᱢᱚᱬᱮ ᱦᱩᱭᱩᱜ ᱟᱞᱮ ᱵᱟᱝᱜᱮ ᱪᱟᱞᱟᱜ ᱠᱟᱱ ᱜᱮᱭᱟ ᱫᱤᱱᱜᱮ ᱪᱟᱞᱟᱜ ᱠᱟᱱᱟ ᱫᱤᱱ ᱜᱮᱞᱮ ᱯᱮᱠᱴᱤᱥᱮᱜᱼᱟ ᱵᱟᱝ ᱚᱱᱟᱫᱤ ᱱᱤᱡᱮ ᱛᱮᱜᱮᱞᱮ ᱠᱚᱨᱟᱣᱮᱜ ᱮᱜᱼᱟ ᱟᱞᱮᱜᱮ ᱚᱱᱟ ᱠᱳᱪ ᱠᱚᱫᱚ ᱛᱟᱞᱮ ᱵᱟᱹᱱᱩᱜ ᱠᱚᱣᱟ ᱦᱳᱭ ᱠᱳᱪ ᱠᱚᱫᱚ ᱛᱟᱞᱮ ᱵᱟᱹᱱᱩᱜ ᱠᱚᱣᱟ ᱦᱮᱸ ᱢᱮᱱᱟᱜ ᱜᱮᱭᱟ ᱦᱳᱭ ᱰᱮᱞᱤ ᱜᱮᱞᱮ ᱯᱨᱮᱠᱴᱤᱥᱮᱜᱼᱟ ᱦᱮᱸ ᱱᱚᱣᱟ ᱢᱟ ᱟᱹᱰᱤ ᱤᱭᱟᱹ ᱨᱮᱱᱟᱜ ᱠᱟᱛᱷᱟ ᱠᱟᱱᱟ ᱱᱟᱯᱟᱭ ᱠᱟᱛᱷᱟ ᱠᱟᱱ ᱜᱮᱭᱟ ᱟᱫᱚ ᱮᱠᱞᱟ ᱛᱮᱦᱚᱸ ᱛᱚ ᱢᱮᱱ ᱵᱟᱭ ᱜᱟᱱᱚᱜᱼᱟ ᱞᱟᱹᱭ ᱵᱟᱭ ᱜᱟᱱᱚᱜᱼᱟ ᱚᱱᱟᱫᱚ ᱟᱞᱮ ᱫᱤᱱᱟᱹᱢ ᱞᱮ ᱤᱭᱟᱹᱜ ᱠᱟᱱᱟ ᱢᱟᱱᱮ ᱵᱚᱞ ᱮᱱᱮᱡ ᱜᱳᱰᱟ ᱨᱮᱜᱮ ᱟᱞᱮ ᱞᱮ ᱧᱟᱯᱟᱢ ᱮᱱᱟ ᱛᱟᱨᱟᱥᱤᱧ ᱵᱮᱲᱟ ᱚᱱᱟᱜᱮ ᱟᱞᱮᱞᱮ ᱠᱟᱛᱷᱟ ᱢᱤᱫᱚᱜᱼᱟ ᱟᱞᱮ ᱞᱮ ᱠᱟᱛᱷᱟ ᱢᱤᱫᱚᱜᱼᱟ ᱨᱮᱵᱮᱱ ᱟᱠᱚ ᱠᱷᱟᱱ ᱢᱤᱫ ᱫᱤᱱ ᱯᱷᱳᱱ ᱟᱹᱧ ᱵᱟᱝᱼᱟ ᱱᱚᱣᱟ ᱵᱤᱰᱟᱹᱣ ᱞᱮᱠᱟ ᱜᱮᱞᱮ ᱦᱮᱡ ᱟᱠᱟᱜ ᱡᱟᱦᱟᱸ ᱞᱮᱠᱟ ᱱᱚᱛᱮ ᱟᱛᱳ ᱫᱤᱥᱚᱢ ᱨᱮ ᱦᱳᱭ ᱦᱳᱭ ᱦᱳᱭ ᱵᱟᱝᱼᱟ ᱵᱟᱞᱮ ᱥᱮᱱ ᱠᱟᱱᱟ ᱦᱳᱭ ᱦᱮᱸ ᱤᱱᱟᱹᱜ ᱤᱭᱟᱹ ᱠᱚ ᱢᱮᱱᱟᱜᱼᱟ ᱱᱤᱡᱮᱨ ᱡᱟᱦᱟᱸ ᱟᱭᱢᱟ ᱰᱷᱮᱨ ᱥᱟᱢᱟᱱ ᱫᱚ ᱵᱟᱹᱱᱩᱜ ᱟᱹᱱᱤᱡ ᱠᱷᱟᱹᱞᱤ ᱮᱱᱮᱡ ᱞᱟᱹᱜᱤᱫ ᱡᱚᱛᱚ ᱢᱮᱱᱟᱜᱼᱟ ᱟᱨ ᱚᱱᱟ ᱤᱭᱟᱹ ᱠᱚ ᱦᱳᱭ ᱰᱷᱮᱨ ᱥᱟᱢᱟᱱ ᱫᱚ ᱵᱟᱹᱪᱩᱜ ᱟᱹᱱᱤᱡ ᱦᱮᱸ ᱚᱱᱟᱫᱚ ᱮᱠᱞᱟ ᱛᱮᱦᱚᱸ ᱵᱟᱹᱧ ᱞᱟᱹᱭ ᱫᱟᱲᱮᱭᱟᱜᱼᱟ ᱟᱫᱚ ᱚᱱᱟᱜᱮ ᱤᱭᱟᱹᱞᱮ ᱠᱟᱛᱷᱟᱜ ᱟᱞᱮ ᱛᱟᱨᱟᱥᱤᱧ ᱦᱮᱸ ᱥᱮ ᱠᱟᱛᱷᱟᱜ ᱟᱞᱮ ᱟᱨᱤᱧ ᱞᱟᱹᱭ ᱨᱩᱣᱟᱹᱲ ᱟᱢᱟ ᱦᱮᱸ ᱵᱟᱝᱼᱟ ᱱᱤᱛᱚᱜ ᱢᱟᱲᱟᱝ ᱨᱮᱦᱚᱸ ᱵᱟᱹᱧ ᱮᱢ ᱫᱟᱲᱮᱭᱟᱢᱟ ᱵᱟᱝ ᱟᱞᱮ ᱞᱮ ᱠᱟᱛᱷᱟ ᱞᱮᱱ ᱠᱟᱛᱷᱟ ᱡᱮᱵᱷᱟᱵᱮ ᱴᱟᱭᱤᱢ ᱤᱧ ᱮᱢᱟᱢ ᱠᱟᱱᱟ ᱯᱷᱳᱱ ᱟᱢᱟᱧ ᱦᱟᱸᱜ ᱜᱟᱯᱟ ᱨᱮ ᱜᱟᱯᱟ ᱥᱮᱜ ᱦᱟᱸᱜ ᱜᱟᱯᱟ ᱨᱮ ᱚᱱᱮᱧ ᱯᱷᱳᱱ ᱟᱢᱟ ᱦᱳᱭ ᱵᱟᱝᱼᱟ ᱵᱟᱞᱮ ᱵᱟᱹᱜᱤᱭᱟ ᱦᱳᱭ ᱚᱱᱟ ᱢᱟ ᱠᱟᱛᱷᱟ ᱠᱟᱱ ᱜᱮᱭᱟ ᱚᱱᱟᱫᱚ ᱱᱤᱛᱚᱜ ᱢᱟ ᱩᱱᱠᱩ ᱡᱚᱛᱚ ᱠᱩᱞᱤ ᱦᱩᱭ ᱞᱮᱱᱜᱮ ᱤᱧ ᱠᱷᱟᱡ ᱢᱟ ᱦᱩᱭ ᱜᱮᱭᱟ ᱟᱫᱚ ᱟᱠᱚ ᱪᱮᱫ ᱠᱚ ᱢᱮᱱᱮᱜ ᱱᱟᱦᱟᱸᱜ ᱟᱠᱚ ᱠᱟᱛᱷᱟ ᱞᱮᱱ ᱮᱢ ᱫᱟᱲᱮᱭᱟᱜᱼᱟ ᱦᱳᱭ ᱚᱱᱟ ᱢᱟ ᱠᱟᱱ ᱜᱮᱭᱟ ᱡᱚᱛᱚ ᱦᱚᱲᱟᱜ ᱜᱮ ᱢᱟᱱᱮ ᱦᱳᱭ ᱦᱮᱸ ᱛᱚᱵᱮ ᱠᱟᱛᱷᱟ ᱤᱭᱟᱹ ᱠᱟᱛᱮ ᱦᱮᱸ ᱥᱮ ᱞᱟᱹᱭ ᱟᱹᱢᱟᱹᱧ ᱦᱟᱸᱜ ᱟᱞᱮ ᱞᱮ ᱠᱟᱛᱷᱟ ᱡᱩᱛᱟ ᱛᱟᱨᱯᱚᱨᱮ ᱦᱮᱸ ᱥᱮ ᱟᱨᱚ ᱤᱧ ᱦᱚᱸᱧ ᱞᱟᱹᱭ ᱟᱢᱟ ᱦᱟᱸᱜ ᱦᱮᱸ ᱢᱟ ᱛᱚᱵᱮ ᱦᱮᱸ